ᱤᱧᱟᱹᱜ ᱟᱛᱳ ᱥᱩᱨ ᱥᱩᱯᱩᱨ ᱨᱮᱫᱚ ᱵᱤᱥᱥᱚ ᱵᱷᱟᱨᱚᱛᱤ ᱵᱤᱥᱥᱚ ᱵᱤᱫᱽᱫᱟᱞᱚᱭ ᱢᱮᱱᱟᱜᱼᱟ ᱟᱨ ᱥᱮᱠᱚᱢ ᱵᱤᱥᱥᱚ ᱵᱤᱫᱽᱫᱟᱞᱚᱭ ᱢᱮᱱᱟᱜᱼᱟ ᱟᱨ ᱢᱤᱫᱴᱮᱱ ᱢᱮᱱᱟᱜᱼᱟ ᱵᱤᱥᱥᱚ ᱵᱟᱝᱞᱟ ᱵᱤᱥᱥᱚ ᱵᱤᱫᱽᱫᱟᱞᱚᱭ ᱟᱨ ᱱᱟᱣᱟᱜᱤ ᱢᱤᱫᱥᱮᱨᱢᱟ ᱦᱩᱭ ᱯᱩᱨᱟᱹᱣ ᱟᱠᱟᱱᱟ ᱢᱮᱰᱤᱠᱮᱞ ᱠᱚᱞᱮᱡᱽ ᱥᱟᱱᱛᱤᱱᱤᱠᱮᱛᱚᱱ ᱢᱮᱰᱤᱠᱮᱞ ᱠᱚᱞᱮᱡᱽ ᱢᱤᱫᱴᱮᱱ ᱵᱮᱱᱟᱣ ᱟᱠᱟᱱᱟ ᱟᱨ ᱠᱚᱞᱮᱡᱽ ᱠᱚᱫᱚ ᱢᱮᱱᱟᱜᱼᱟ ᱵᱳᱞᱯᱩᱨ ᱠᱚᱞᱮᱡᱽ ᱯᱩᱨᱱᱤᱫᱮᱵᱤ ᱜᱟᱞᱥ ᱠᱚᱞᱮᱡᱽ ᱢᱮᱱᱟᱜᱼᱟ ᱟᱨ ᱵᱤᱥᱥᱚ ᱵᱷᱟᱨᱚᱛᱤ ᱵᱤᱥᱥᱚ ᱵᱤᱫᱽᱫᱟᱞᱚᱭ ᱨᱮ ᱫᱚ ᱤᱧᱨᱮᱱ ᱢᱟᱨᱟᱝ ᱠᱩᱲᱤ ᱯᱟᱲᱦᱟᱜᱼᱟ ᱩᱱᱤᱫᱚ ᱦᱟᱭᱟᱨ ᱥᱮᱠᱮᱱᱰᱟᱨᱤᱭ ᱯᱟᱥ ᱟᱠᱟᱫᱟ ᱜᱮᱡᱩᱭᱮᱥᱚᱱ ᱨᱮᱭ ᱵᱚᱞᱚᱜ ᱟᱦᱟᱜ ᱟᱨ ᱠᱟᱹᱴᱤᱡ ᱠᱩᱲᱤᱫᱚ ᱠᱞᱟᱥ ᱮᱭᱤᱴ ᱨᱮᱭ ᱯᱟᱲᱦᱟᱜᱼᱟ ᱚᱱᱟᱫᱚ ᱵᱤᱥᱥᱚ ᱵᱤᱫᱽᱫᱟᱞᱚᱭ ᱵᱤᱥᱥᱚ ᱜᱟᱲᱨᱮ ᱱᱟᱨᱥᱟᱨᱤ ᱠᱷᱚᱡ ᱯᱤᱡᱤ ᱦᱟᱹᱵᱤᱡ ᱯᱤᱭᱮᱡᱽᱰᱤ ᱦᱟᱹᱵᱤᱡ ᱯᱟᱲᱦᱟᱣ ᱦᱩᱭᱩᱜᱼᱟ ᱟᱨ ᱥᱮᱠᱚᱢ ᱨᱮᱫᱚ ᱵᱟᱹᱱᱩᱜ ᱠᱚᱣᱟ ᱟᱞᱮᱨᱮᱱᱫᱚ ᱵᱤᱥᱥᱚ ᱵᱤᱫᱷᱟᱞᱚᱭ ᱵᱤᱥᱥᱚ ᱵᱟᱝᱞᱟ ᱵᱤᱥᱥᱚ ᱵᱤᱫᱽᱫᱟᱞᱚᱭ ᱨᱮᱦᱚᱸ ᱵᱟᱹᱱᱩᱜ ᱠᱚᱣᱟ ᱢᱮᱰᱤᱠᱮᱞ ᱠᱚᱞᱮᱡᱽ ᱨᱮᱦᱚᱸ ᱵᱟᱹᱱᱩᱜ ᱠᱚᱣᱟ